ᱵᱤᱡᱽᱞᱤ ᱛᱚᱯᱟᱜ ᱞᱮᱱᱠᱷᱟᱱ ᱫᱚ ᱟᱹᱰᱤᱜᱮ ᱚᱥᱩᱵᱤᱫᱷᱟ ᱦᱳᱭᱳᱜ ᱛᱟᱞᱮᱭᱟ ᱡᱚᱛᱚ ᱦᱚᱲᱟᱜ ᱜᱮ ᱚᱥᱩᱵᱤᱫᱷᱟ ᱦᱩᱭᱩᱜᱼᱟ ᱩᱱ ᱡᱚᱠᱷᱟᱱ ᱜᱤᱫᱽᱨᱟᱹ ᱠᱚᱣᱟᱜ ᱯᱟᱲᱦᱟᱣ ᱚᱥᱩᱵᱤᱫᱷᱟ ᱦᱩᱭᱩᱜᱼᱟ ᱜᱳᱴᱟ ᱧᱩᱛᱜᱮ ᱛᱟᱦᱮᱱᱟ ᱢᱳᱵᱟᱭᱤᱞ ᱠᱚ ᱵᱟᱝ ᱪᱟᱨᱚᱡᱚᱜᱼᱟ ᱵᱟᱹᱛᱤ ᱠᱚ ᱵᱟᱝ ᱡᱮᱨᱮᱫᱚᱜᱼᱟ ᱚᱱᱟ ᱥᱟᱶᱛᱮ ᱦᱚᱨ ᱰᱟᱦᱟᱨ ᱠᱚᱦᱚᱸ ᱧᱩᱛᱜᱮ ᱛᱟᱦᱮᱱᱟ ᱦᱤᱡᱩᱜ ᱥᱮᱱᱚᱜ ᱦᱚᱸ ᱫᱚᱢᱮ ᱚᱥᱩᱵᱤᱫᱷᱟ ᱦᱩᱭᱩᱜᱼᱟ ᱚᱱᱟ ᱥᱟᱶᱛᱮ ᱧᱤᱫᱟᱹ ᱛᱟᱲᱟᱢ ᱵᱟᱲᱟᱭ ᱡᱚᱠᱷᱚᱱ ᱪᱤᱞᱤ ᱵᱟᱝ ᱪᱤᱞᱤ ᱠᱚᱪᱚ ᱡᱟᱝᱜᱟ ᱠᱚᱨᱮ ᱦᱚᱠᱚ ᱛᱟᱵᱟᱜ ᱵᱚᱱ ᱜᱮᱭᱟ ᱠᱚ ᱥᱮᱠᱚ ᱛᱚᱦᱚᱫᱚᱜᱼᱟ ᱵᱚᱱ ᱚᱱᱟ ᱵᱤᱡᱽᱞᱤ ᱛᱚᱯᱟᱜ ᱠᱷᱟᱹᱛᱤᱨ ᱛᱮ ᱫᱚᱢᱮᱜᱮ ᱚᱥᱩᱵᱤᱫᱷᱟ ᱫᱚ ᱦᱩᱭᱩᱜᱼᱟ ᱟᱨ ᱵᱤᱡᱽᱞᱤ ᱡᱚᱠᱷᱚᱱ ᱵᱮᱵᱚᱦᱟᱨ ᱦᱩᱭᱩᱜ ᱠᱟᱱᱟ ᱵᱤᱡᱽᱞᱤ ᱪᱷᱟᱲᱟ ᱪᱮᱫ ᱵᱟᱝ ᱦᱩᱭ ᱞᱟᱹᱜᱤᱫᱚᱜ ᱠᱟᱱᱟ ᱵᱤᱡᱽᱞᱤ ᱜᱮ ᱮᱠᱷᱚᱱᱫᱚ ᱡᱚᱛᱚ ᱠᱤᱪᱷᱩᱭ ᱤᱭᱟᱹᱭᱮᱜᱼᱟ ᱯᱟᱲᱦᱟᱣ ᱥᱮ ᱜᱤᱫᱽᱨᱟ ᱠᱚᱣᱟᱜ ᱯᱟᱲᱦᱟᱣ ᱞᱟᱹᱜᱤᱫ ᱯᱟᱲᱦᱟᱣ ᱠᱷᱟᱡ ᱵᱟᱝ ᱦᱩᱭᱩᱜᱼᱟ ᱵᱟᱹᱛᱤ ᱢᱟᱨᱥᱟᱞ ᱵᱟᱝ ᱦᱩᱭᱩᱜᱼᱟ ᱢᱳᱵᱟᱭᱤᱞ ᱪᱟᱨᱡ ᱵᱟᱝ ᱦᱩᱭᱩᱜᱼᱟ ᱵᱟᱹᱛᱤ ᱵᱟᱝ ᱡᱮᱨᱮᱫᱚᱜᱼᱟ ᱴᱤᱵᱷᱤ ᱠᱚ ᱵᱟᱝ ᱪᱟᱹᱞᱩᱜᱼᱟ ᱱᱟᱱᱟᱱ ᱡᱟᱭᱜᱟ ᱨᱮ ᱪᱮᱫ ᱚᱵᱚᱥᱛᱷᱟ ᱦᱩᱭᱩᱜ ᱠᱟᱱᱟ ᱠᱟᱨᱮᱱᱴ ᱪᱟᱞᱟᱣ ᱞᱮᱱᱠᱷᱟᱱ ᱪᱮᱫ ᱠᱚ ᱪᱤᱠᱟᱹᱜ ᱠᱟᱱᱟ ᱫᱩᱨᱜᱷᱚᱴᱚᱱᱟ ᱜᱷᱚᱴᱟᱜ ᱠᱟᱱᱟ ᱱᱚᱣᱟ ᱠᱚ ᱡᱤᱱᱤᱥ ᱵᱟᱝ ᱵᱟᱲᱟᱭ ᱧᱟᱢᱚᱜᱼᱟ ᱠᱷᱚᱵᱚᱨ ᱠᱚ ᱵᱟᱝ ᱯᱟᱲᱦᱟᱣ ᱧᱟᱢᱚᱜᱼᱟ ᱱᱚᱣᱟ ᱠᱚ ᱟᱹᱰᱤᱜᱟᱱ ᱜᱮ ᱱᱚᱣᱟ ᱵᱤᱡᱽᱞᱤ ᱪᱟᱞᱟᱣ ᱠᱷᱟᱹᱛᱤᱨ ᱛᱮ ᱟᱹᱰᱤ ᱜᱟᱱ ᱜᱮ ᱚᱥᱩᱵᱤᱫᱷᱟ ᱯᱟᱲᱟᱜ ᱦᱩᱭᱩᱜᱼᱟ